ᱵᱷᱟᱨᱚᱛ ᱫᱤᱥᱚᱢ ᱨᱮᱫᱚ ᱥᱟᱸᱜᱟᱲᱚᱢ ᱜᱟᱹᱰᱤ ᱦᱩᱭᱩᱜ ᱠᱟᱱᱟ ᱥᱮᱨᱢᱟ ᱪᱮᱛᱟᱱᱛᱮ ᱩᱰᱟᱹᱜ ᱜᱟᱹᱰᱤ ᱡᱟᱦᱟᱸ ᱵᱚᱱ ᱢᱮᱛᱟᱜ ᱠᱟᱱᱟ ᱡᱟᱦᱟᱸ ᱵᱚᱱ ᱢᱮᱛᱟᱜ ᱠᱟᱱᱟ ᱩᱰᱟᱹᱱ ᱜᱟᱹᱰᱤ ᱟᱫᱚ ᱱᱚᱣᱟ ᱨᱮᱭᱟᱜ ᱵᱮᱵᱚᱥᱛᱷᱟ ᱫᱚ ᱦᱩᱭᱩᱜ ᱠᱟᱱᱟ ᱢᱟᱱᱮ ᱡᱟᱦᱟᱸ ᱫᱚ ᱟᱹᱰᱤ ᱦᱟᱠᱚ ᱯᱟᱠᱚ ᱱᱚᱰᱮ ᱠᱷᱚᱱᱟᱜ ᱮᱴᱟᱜ ᱫᱤᱥᱚᱢᱛᱮ ᱵᱷᱟᱨᱚᱛ ᱫᱤᱥᱚᱢ ᱠᱷᱚᱱᱟᱜ ᱮᱴᱟᱜ ᱫᱤᱥᱚᱢᱛᱮ ᱤᱫᱤ ᱫᱟᱲᱮᱭᱟᱜᱼᱟᱭ ᱦᱚᱜᱼᱚᱭ ᱱᱚᱝᱠᱟᱱᱟᱜ ᱫᱚ ᱦᱩᱭᱩᱜ ᱠᱟᱱᱟ ᱪᱮᱛᱟᱱ ᱛᱮ ᱪᱟᱞᱟᱜ ᱠᱟᱱᱟ ᱦᱚᱜᱼᱚᱭ ᱱᱚᱣᱟ ᱩᱰᱟᱹᱱ ᱜᱟᱹᱰᱤ ᱟᱨ ᱚᱛ ᱪᱮᱛᱟᱱ ᱛᱮ ᱡᱟᱦᱟᱸ ᱫᱚ ᱪᱟᱞᱟᱜ ᱠᱟᱱᱟ ᱚᱱᱟ ᱫᱚ ᱡᱮᱢᱚᱱ ᱨᱮᱞ ᱜᱟᱹᱰᱤ ᱦᱮᱱᱟᱜ ᱠᱟᱫᱟ ᱨᱮᱞ ᱞᱟᱭᱤᱱ ᱪᱮᱛᱟᱱ ᱛᱮ ᱪᱟᱞᱟᱜ ᱠᱟᱱᱟ ᱱᱚᱣᱟ ᱨᱮᱞ ᱞᱟᱭᱤᱱ ᱪᱮᱛᱟᱱ ᱨᱮᱦᱚᱸ ᱱᱚᱣᱟ ᱨᱮᱦᱚᱸ ᱟᱫᱚ ᱚᱱᱠᱟ ᱦᱮᱱᱟᱜ ᱠᱟᱫᱟ ᱡᱮ ᱠᱚᱢ ᱵᱷᱟᱲᱟ ᱛᱮᱜᱮ ᱢᱤᱫ ᱡᱟᱭᱜᱟ ᱠᱷᱚᱱᱟᱜ ᱢᱤᱫᱴᱟᱝ ᱨᱟᱡᱽᱡᱚ ᱠᱷᱚᱱᱟᱜ ᱟᱨ ᱮᱴᱟᱜ ᱨᱟᱡᱽᱡᱚᱢ ᱪᱟᱞᱟᱣ ᱫᱟᱲᱮᱭᱟᱜᱼᱟ ᱟᱨ ᱱᱚᱜᱼᱚᱭ ᱱᱚᱣᱟ ᱛᱮᱫᱚ ᱡᱟᱦᱟᱸ ᱫᱚ ᱟᱨᱚ ᱢᱮᱱᱟᱜ ᱠᱟᱫᱟ ᱴᱳᱴᱳ ᱥᱟᱫᱷᱟᱨᱚᱱ ᱜᱟᱹᱰᱤ ᱵᱟᱥ ᱜᱟᱹᱰᱤ ᱴᱨᱮᱱ ᱜᱟ ᱰᱤ ᱱᱚᱣᱟ ᱫᱚ ᱥᱟᱫᱷᱟᱨᱚᱱ ᱨᱟᱥᱛᱟ ᱛᱮ ᱪᱟᱞᱟᱜ ᱠᱟᱱᱟ ᱟᱫᱚ ᱚᱱᱟ ᱨᱟᱥᱛᱟ ᱛᱮ ᱪᱟᱞᱟᱜ ᱠᱟᱱ ᱨᱮᱦᱚᱸ ᱟᱞᱮ ᱱᱚᱛᱮ ᱫᱚ ᱱᱤᱛᱚᱜ ᱫᱚ ᱱᱚᱝᱠᱟ ᱟᱠᱟᱱᱟ ᱢᱟᱱᱮ ᱜᱚᱴᱟ ᱫᱚ ᱨᱟᱥᱛᱟ ᱫᱚ ᱟᱹᱣᱨᱤ ᱵᱮᱱᱟᱣ ᱥᱟᱹᱛᱟᱹᱜᱼᱟ ᱡᱚᱫᱤᱭᱳ ᱠᱚ ᱵᱮᱱᱟᱣ ᱠᱟᱜ ᱨᱮᱦᱚᱸ ᱟᱫᱚ ᱮᱱᱛᱮᱡ ᱨᱮᱦᱚᱸ ᱢᱟᱱᱮ ᱯᱩᱨᱟᱹ ᱯᱩᱨᱤ ᱫᱚ ᱟᱹᱣᱨᱤᱭᱟᱜᱼᱟ ᱥᱮ ᱟᱨᱚ ᱚᱱᱟ ᱨᱟᱥᱛᱟᱜᱮ ᱟᱨᱚ ᱠᱷᱟᱸᱡᱟᱝ ᱚᱜ ᱠᱟᱱᱟ ᱦᱚᱜᱼᱚᱭ ᱱᱚᱝᱠᱟ ᱞᱮᱠᱟᱛᱮ ᱪᱟᱞᱟᱜ ᱠᱟᱱᱟ ᱟᱫᱚ ᱦᱚᱜᱼᱚᱭ ᱱᱚᱝᱠᱟᱛᱮ ᱪᱟᱞᱟᱜ ᱠᱟᱱ ᱠᱷᱟᱹᱛᱤᱨ ᱟᱞᱮᱭᱟᱜ ᱫᱚ ᱠᱟᱹᱴᱤᱪ ᱮᱴᱠᱮᱴᱚᱬᱮ ᱦᱚᱸ ᱦᱩᱭᱩᱜ ᱠᱟᱱᱟ ᱪᱮᱫᱟᱜ ᱥᱮ ᱟᱞᱮ ᱱᱚᱰᱮ ᱠᱷᱚᱱᱟᱜ ᱴᱚᱯ ᱢᱮᱱᱛᱮ ᱴᱳᱴᱳ ᱛᱮᱞᱮ ᱪᱟᱞᱟᱜᱼᱟ ᱱᱚᱰᱮ ᱠᱷᱚᱱᱟᱜ ᱢᱟᱱᱮ ᱛᱤᱱ ᱠᱤᱞᱳᱢᱤᱴᱟᱨ ᱚᱱᱟ ᱡᱟᱦᱟᱸ ᱴᱳᱴᱳ ᱛᱮᱞᱮ ᱪᱟᱞᱟᱜ ᱠᱟᱱ ᱫᱚ ᱚᱱᱟ ᱨᱟᱥᱛᱟ ᱢᱟ ᱥᱚᱲᱚᱠ ᱢᱟ ᱵᱟᱝ ᱱᱟᱯᱟᱭᱟ ᱦᱚᱜᱼᱚᱭ ᱱᱟ ᱠᱚᱜᱮ ᱟᱞᱮᱭᱟᱜ ᱫᱚ ᱢᱟᱱᱮ ᱚᱥᱩᱵᱤᱫᱟ ᱫᱚ ᱦᱩᱭᱩᱜ ᱠᱟᱱᱟ ᱮᱴᱠᱮᱴᱚᱬᱮ ᱫᱚ ᱦᱩᱭᱩᱜ ᱠᱟᱱᱟ ᱟᱨ ᱪᱮᱫ ᱟᱫᱚ ᱱᱩᱭ ᱥᱚᱨᱠᱟᱨ ᱡᱟᱦᱟᱸ ᱱᱤᱛᱚᱜ ᱮ ᱵᱮᱱᱟᱣ ᱠᱟᱜ ᱫᱚ ᱱᱚᱣᱟ ᱫᱚ ᱢᱤᱫᱴᱟᱝ ᱥᱩᱵᱤᱫᱷᱟ ᱦᱚᱸ ᱦᱩᱭ ᱠᱟᱱ ᱜᱮᱭᱟ ᱡᱮᱢᱚᱱ ᱵᱟᱥ ᱜᱟᱹᱰᱤ ᱩᱱᱠᱩ ᱫᱚ ᱱᱤᱛᱚᱜ ᱫᱚ ᱟᱹᱰᱤ ᱥᱚᱦᱚᱡ ᱛᱮᱜᱮ ᱧᱟᱢᱚᱜ ᱠᱟᱱᱟ ᱥᱮ ᱵᱟᱥ ᱨᱮᱭᱟᱜ ᱦᱚᱸ ᱱᱤᱛᱚᱜ ᱫᱚ ᱥᱟᱜᱮ ᱢᱮᱱᱟᱜ ᱟᱠᱟᱫᱟ ᱞᱮᱠᱟ ᱟᱹᱰᱤ ᱥᱟᱜᱮ ᱵᱟᱥ ᱢᱮᱱᱟᱜ ᱠᱟᱫᱟ ᱵᱟᱥ ᱪᱟᱞᱟᱜ ᱫᱚ ᱮᱴᱠᱮᱴᱚᱬᱮ ᱫᱚ ᱵᱟᱝ ᱦᱩᱭᱩᱜ ᱠᱟᱱᱟ ᱟᱹᱰᱤ ᱥᱚᱦᱞᱮ ᱛᱮᱜᱮᱞᱮ ᱪᱟᱞᱟᱣ ᱫᱟᱲᱮᱭᱟᱜ ᱠᱟᱱᱟ ᱫᱟᱜ ᱪᱮᱛᱟᱱ ᱛᱮ ᱡᱟᱦᱟᱸ ᱪᱟᱞᱟᱜ ᱠᱟᱱᱟ ᱡᱟᱦᱟᱸ ᱫᱚᱠᱚ ᱢᱮᱛᱟᱜ ᱠᱟᱱᱟ ᱡᱟᱦᱟᱡ ᱜᱟᱹᱰᱤ ᱦᱚᱜᱼᱚᱭ ᱱᱟ ᱡᱟᱦᱟᱡ ᱜᱟᱹᱰᱤ ᱛᱮᱦᱚᱸ ᱚᱱᱠᱟᱜᱮ ᱢᱟᱞ ᱠᱚ ᱪᱟᱞᱟᱜ ᱠᱟᱱ ᱜᱮᱭᱟ ᱟᱵᱚ ᱱᱚᱣᱟ ᱵᱷᱟᱨᱚᱛ ᱫᱤᱥᱚᱢ ᱨᱮ ᱵᱷᱟᱨᱚᱛ ᱫᱤᱥᱚᱢ ᱠᱷᱚᱱᱟᱜ ᱟᱨᱚ ᱮᱴᱟᱜ ᱫᱤᱥᱚᱢ ᱦᱚᱸ ᱪᱟᱞᱟᱜ ᱠᱟᱱᱟ ᱱᱚᱝᱠᱟ ᱫᱤᱥᱚᱢ ᱱᱚᱝᱠᱟ ᱞᱮᱠᱟ ᱟᱹᱰᱤ ᱡᱟᱭᱜᱟ ᱨᱮᱜᱮ ᱪᱟᱞᱟᱣ ᱤᱫᱤᱜ ᱠᱟᱱ ᱜᱮᱭᱟ ᱦᱚᱜᱼᱚᱭ ᱱᱚᱣᱟ ᱠᱚᱜᱮ ᱵᱷᱟᱨᱚᱛ ᱫᱤᱥᱚᱢ ᱨᱮᱭᱟᱜ ᱥᱟᱸᱜᱟᱲᱚᱢ ᱵᱮᱵᱚᱥᱛᱷᱟ ᱫᱚ ᱱᱚᱜᱼᱚᱭ ᱱᱚᱝᱠᱟ ᱢᱮᱱᱟᱜ ᱠᱟᱫᱟ

ᱟᱨ ᱪᱮᱞᱮᱧ ᱫᱚ ᱱᱮᱜᱼᱮ ᱱᱤᱭᱟᱹ ᱠᱚᱜᱮ ᱢᱟᱱᱮ ᱮᱠᱷᱚᱱ ᱫᱚ ᱱᱟᱭ ᱱᱟᱯᱟᱭ ᱛᱮᱜᱮ ᱪᱟᱞᱟᱜ ᱠᱟᱱᱟ ᱚᱱᱟ ᱴᱳᱴᱳ ᱠᱚ ᱡᱟᱦᱟᱸ ᱪᱟᱞᱟᱜ ᱠᱟᱱᱟ ᱚᱱᱟ ᱴᱳᱴᱳ ᱠᱚ ᱜᱮ ᱠᱟᱹᱴᱤᱡ ᱚᱥᱩᱵᱤᱫᱷᱟ ᱠᱟᱫᱟ ᱴᱳᱴᱳ ᱨᱟᱥᱛᱟ ᱡᱟᱦᱟᱸ